ᱟᱞᱮᱭᱟᱜ ᱱᱚᱣᱟ ᱴᱚᱴᱷᱟ ᱨᱮ ᱢᱤᱫᱴᱮᱡ ᱠᱟᱜᱚᱡ ᱥᱤᱞᱯᱤ ᱠᱚᱞᱟ ᱢᱮᱱᱟᱜᱼᱟ ᱛᱚ ᱚᱱᱟ ᱥᱤᱞᱯᱚ ᱠᱚᱞᱟ ᱟᱹᱰᱤ ᱜᱮ ᱩᱛᱱᱟᱹᱣᱟᱠᱟᱱᱟ ᱪᱮᱫᱟᱜ ᱥᱮ ᱚᱱᱟ ᱫᱟᱨᱟᱭᱛᱮ ᱟᱹᱰᱤ ᱟᱭᱢᱟ ᱟᱭᱢᱟ ᱡᱤᱱᱤᱥ ᱵᱮᱱᱟᱜ ᱠᱟᱱᱟ ᱠᱟᱜᱚᱡ ᱨᱮᱱᱟᱜ ᱵᱟᱦᱟ ᱵᱮᱱᱟᱜ ᱠᱟᱱᱟ ᱛᱟᱨᱯᱚᱨ ᱠᱟᱯ ᱵᱮᱱᱟᱜ ᱠᱟᱱᱟ ᱯᱟᱛᱲᱟ ᱵᱮᱱᱟᱜ ᱠᱟᱱᱟ ᱯᱮᱴᱤ ᱠᱚ ᱮᱢᱟᱱ ᱮᱢᱟᱱ ᱵᱮᱱᱟᱜ ᱠᱟᱱᱟ ᱟᱨ ᱚᱱᱟ ᱵᱮᱱᱟᱣ ᱠᱟᱛᱮ ᱟᱹᱰᱤ ᱦᱚᱲ ᱠᱚ ᱟᱹᱠᱷᱨᱤᱧᱮᱛ ᱛᱮ ᱴᱟᱠᱟ ᱠᱚ ᱟᱨᱡᱟᱣ ᱡᱚᱱᱚᱜ ᱠᱟᱱᱟ ᱟᱨ ᱚᱱᱟ ᱴᱟᱠᱟᱛᱮ ᱫᱤᱱ ᱠᱚ ᱪᱟᱞᱟᱜ ᱠᱟᱱ ᱛᱟᱠᱚᱣᱟ ᱟᱫᱚ ᱚᱱᱟ ᱠᱷᱟᱹᱛᱤᱨ ᱥᱤᱞᱯᱚ ᱠᱚᱞᱟ ᱫᱚ ᱟᱹᱰᱤᱜᱮ ᱩᱛᱱᱟᱹᱣᱟᱠᱟᱱᱟ